ᱟᱵᱚ ᱢᱟ ᱱᱚᱜᱼᱚᱭ ᱨᱮᱸᱜᱮᱡ ᱦᱚᱲ ᱢᱟ ᱫᱤᱥᱚᱢ ᱫᱤᱥᱚᱢ ᱮᱢ ᱪᱟᱞᱟᱜ ᱟᱹᱰᱤ ᱥᱟᱺᱜᱤᱧ ᱥᱟᱺᱜᱤᱧ ᱦᱚᱸᱵᱚᱱ ᱪᱟᱞᱟᱜ ᱠᱟᱱᱟ ᱪᱟᱞᱟᱜ ᱠᱟᱱᱟ ᱵᱚᱱ ᱮᱱᱠᱷᱟᱱ ᱪᱟᱞᱟᱜ ᱟᱵᱚᱱ ᱢᱮᱱᱟᱢ ᱪᱮᱫ ᱛᱤᱧ ᱯᱚᱭᱥᱟᱭᱟ ᱪᱮᱫ ᱛᱤᱧ ᱪᱟᱞᱟᱜᱼᱟ ᱚᱠᱟ ᱜᱟᱹᱰᱤ ᱪᱟᱞᱟᱜ ᱠᱟᱱᱟ ᱚᱠᱟ ᱜᱟᱹᱰᱤ ᱫᱚ ᱵᱟᱝᱟ ᱚᱠᱚᱭ ᱫᱚᱵᱚᱱ ᱢᱮᱱᱟ ᱦᱟᱯᱮ ᱚᱱᱟ ᱠᱚᱧ ᱟᱹᱠᱷᱨᱤᱧ ᱵᱟᱲᱟ ᱠᱟᱛᱮᱫ ᱡᱟᱦᱟᱸ ᱞᱮᱠᱟᱛᱮ ᱱᱟᱞᱦᱟ ᱵᱟᱲᱟ ᱠᱟᱛᱤᱧ ᱯᱚᱭᱥᱟᱧ ᱛᱤᱧ ᱪᱟᱞᱟᱜᱼᱟ ᱟᱵᱚ ᱢᱟ ᱱᱤᱛᱳᱜ ᱢᱟ ᱵᱟᱦᱨᱮ ᱫᱤᱥᱚᱢ ᱜᱮᱵᱚᱱ ᱪᱟᱞᱟᱜ ᱠᱟᱱᱟ ᱵᱟᱦᱨᱮ ᱫᱤᱥᱚᱢ ᱠᱷᱚᱱ ᱜᱮ ᱦᱟᱸᱜ ᱵᱟᱦᱨᱮ ᱫᱤᱥᱚᱢ ᱦᱚᱸ ᱴᱨᱮᱱ ᱛᱮ ᱵᱟᱠᱷᱟᱱ ᱵᱟᱥ ᱛᱮᱵᱚᱱ ᱪᱟᱞᱟᱜᱼᱟ ᱱᱚᱰᱮ ᱠᱷᱚᱱ ᱴᱟᱴᱟ ᱦᱟᱹᱵᱤᱡ ᱴᱟᱴᱟ ᱠᱷᱚᱱ ᱢᱟ ᱴᱨᱮᱱ ᱛᱮᱵᱚᱱ ᱪᱟᱞᱟᱜ ᱜᱮᱭᱟ ᱦᱟᱱᱛᱮ ᱴᱨᱮᱱ ᱛᱮᱵᱚᱱ ᱪᱟᱞᱟᱜ ᱢᱮᱱᱟᱹᱧ ᱚᱠᱟᱧ ᱪᱟᱞᱟᱜ ᱠᱟᱱᱟ ᱵᱮᱝᱜᱟᱞᱳᱨ ᱪᱮᱱᱱᱟᱭ ᱤᱭᱟᱹ ᱠᱚ ᱢᱮᱱᱠᱷᱟᱱ ᱚᱱᱛᱮ ᱟᱨᱦᱚᱸ ᱚᱸᱰᱮ ᱠᱷᱚᱱ ᱡᱩᱫᱤ ᱦᱟᱱᱛᱮᱢ ᱢᱮᱱᱟ ᱪᱮᱫ ᱛᱮᱵᱚᱱ ᱪᱟᱞᱟᱜᱼᱟ ᱚᱱᱟ ᱞᱟᱹᱜᱤᱫ ᱛᱮ ᱟᱵᱚ ᱵᱚᱱ ᱢᱮᱱᱟ ᱤᱧᱫᱚ ᱱᱤᱱᱟᱹᱜ ᱯᱚᱭᱥᱟ ᱠᱷᱟᱱ ᱜᱤᱧ ᱥᱮᱴᱮᱨᱚᱜᱼᱟ ᱦᱟᱸᱰᱮ ᱟᱨ ᱚᱱᱠᱟ ᱢᱟ ᱱᱤᱛᱚᱜ ᱚᱱᱛᱮ ᱠᱷᱚᱱ ᱠᱚ ᱵᱷᱮᱡᱟ ᱠᱟᱱᱟ ᱠᱚ ᱚᱠᱚᱭ ᱪᱚ ᱢᱟᱲᱟᱝ ᱮ ᱪᱟᱞᱟᱣ ᱞᱮᱱᱟ ᱱᱤᱱᱟᱹᱜ ᱯᱚᱭᱥᱟᱧ ᱮᱢᱟ ᱯᱮ ᱠᱟᱱᱟ ᱱᱤᱱᱟᱹᱜ ᱱᱤᱱᱟᱹᱜ ᱦᱚᱲ ᱟᱹᱜᱩ ᱠᱚᱢ ᱤᱭᱟᱹ ᱠᱚ ᱟᱨ ᱚᱰᱟᱨ ᱡᱚᱢ ᱠᱷᱚᱨᱪᱟ ᱦᱚᱸᱛᱚ ᱢᱮᱱᱟᱜ ᱜᱮᱭᱟ ᱚᱱᱮ ᱚᱱᱠᱟᱛᱮ ᱱᱚᱣᱟᱫᱚᱧ ᱢᱮᱱᱮᱫᱼᱟ ᱤᱧᱫᱚ ᱟᱨ ᱥᱟᱺᱜᱤᱧ ᱥᱟᱺᱜᱤᱧ ᱫᱤᱥᱚᱢ ᱵᱚᱱ ᱪᱟᱞᱟᱜ ᱠᱟᱱ ᱜᱮᱭᱟ ᱛᱚᱵᱮ ᱱᱤᱛ ᱦᱟᱹᱵᱤᱡ ᱛᱮ ᱟᱨᱵᱚ ᱪᱟᱞᱟᱜ ᱠᱟᱱ ᱜᱮᱭᱟ ᱵᱚᱱ ᱚᱸᱰᱮ ᱫᱚ ᱢᱮᱱ ᱜᱟᱱᱚᱜᱼᱟ ᱚᱠᱚᱭ ᱫᱚ ᱥᱟᱺᱜᱤᱧ ᱫᱤᱥᱚᱢ ᱵᱚᱱ ᱪᱟᱞᱟᱜ ᱠᱟᱱᱟ ᱤᱭᱟᱹ ᱠᱟᱛᱮᱫ ᱫᱚ ᱱᱮᱭᱟᱣ ᱠᱷᱟᱹᱯᱟᱹᱨᱤᱭᱟᱹ ᱠᱟᱛᱮᱫ ᱚᱠᱚᱭ ᱫᱚ ᱚᱱᱟ ᱫᱤᱥᱚᱢ ᱨᱮ ᱪᱮᱫ ᱮ ᱪᱤᱠᱟᱹ ᱟᱠᱟᱱᱟ ᱪᱮᱫ ᱫᱚ ᱵᱟᱝᱟ ᱟᱵᱚ ᱫᱚ ᱟᱭᱳᱼᱵᱟᱵᱟ ᱫᱚ ᱵᱟᱵᱚ ᱵᱟᱲᱟᱭ ᱫᱟᱲᱮᱭᱟᱜ ᱠᱟᱱᱟ ᱛᱚᱵᱮ ᱚᱸᱰᱮ ᱠᱷᱚᱱ ᱫᱚ ᱠᱟᱹᱢᱤ ᱦᱚᱪᱚᱭᱮᱜ ᱵᱚᱱᱟ ᱠᱚ ᱯᱚᱭᱥᱟ ᱠᱚ ᱮᱢᱟᱵᱚᱱ ᱠᱟᱱᱟ ᱵᱟᱠᱚ ᱮᱢᱟᱵᱚᱱ ᱠᱟᱱᱟ ᱪᱟᱞᱟᱣ ᱫᱚᱵᱚᱱ ᱪᱟᱞᱟᱜ ᱠᱟᱱ ᱜᱮᱭᱟ ᱵᱟᱝ ᱛᱮᱫᱚ ᱵᱟᱝᱟ ᱟᱹᱰᱤ ᱥᱟᱺᱜᱤᱧ ᱥᱟᱺᱜᱤᱧ ᱦᱚᱲ ᱜᱮᱠᱚ ᱪᱟᱞᱟᱜᱼᱟ ᱠᱟᱱᱟ ᱟᱨ ᱢᱤᱢᱤᱫᱴᱟᱝ ᱦᱚᱲ ᱫᱚᱠᱚ ᱵᱮᱥ ᱠᱟᱱ ᱜᱮᱭᱟ ᱢᱤᱢᱤᱫ ᱦᱚᱲ ᱫᱚᱠᱚ ᱵᱟᱹᱲᱤᱡ ᱠᱟᱱᱟ ᱢᱤᱫ ᱦᱚᱲ ᱤᱭᱟᱹ ᱫᱚ ᱠᱟᱹᱢᱤ ᱱᱟᱞᱦᱟ ᱵᱚᱱ ᱪᱟᱞᱟᱜ ᱠᱟᱱᱟ ᱯᱚᱭᱥᱟ ᱦᱚᱸ ᱵᱟᱠᱚ ᱮᱢᱟᱵᱚᱱ ᱠᱟᱱᱟ ᱟᱵᱚ ᱫᱚ ᱱᱩᱠᱩ ᱟᱵᱚ ᱫᱚ ᱱᱩᱠᱩ ᱪᱷᱟᱹᱛᱤᱠ ᱵᱷᱤᱛᱤᱨ ᱠᱷᱚᱱ ᱜᱮᱵᱚᱱ ᱚᱱᱠᱟᱜ ᱠᱟᱱᱟ ᱟᱵᱚ ᱫᱚ ᱟᱨ ᱟᱵᱚ ᱫᱚ ᱥᱟᱱᱛᱟᱲ ᱤᱭᱟᱹ ᱫᱚ ᱡᱟᱦᱟᱸ ᱨᱮᱢ ᱪᱟᱞᱟᱜᱼᱟ ᱥᱟᱺᱜᱤᱧ ᱥᱟᱺᱜᱤᱧ ᱵᱟᱡᱟᱨ ᱚᱠᱚᱭ ᱫᱚ ᱯᱚᱭᱥᱟᱭ ᱮᱢᱟᱢ ᱠᱟᱱᱟ ᱚᱠᱚᱭ ᱫᱚ ᱵᱟᱭ ᱮᱢᱟᱢ ᱠᱟᱱᱟ ᱚᱠᱚᱭ ᱪᱚ ᱪᱮᱫ ᱫᱩᱨᱜᱷᱚᱴᱚᱱᱟ ᱦᱩᱭᱱᱟ ᱚᱱᱟ ᱨᱮᱭᱟᱜ ᱱᱟ ᱯᱟᱛᱟ ᱦᱚᱸ ᱟᱵᱚ ᱫᱚ ᱵᱟᱵᱚᱱ ᱧᱟᱢᱮᱜᱼᱟ ᱚᱱᱟ ᱛᱤᱧ ᱢᱮᱱ ᱠᱮᱫ ᱟᱵᱚ ᱫᱚ ᱱᱚᱜᱼᱚ ᱱᱟ ᱠᱚᱜᱮ ᱟᱵᱚ ᱥᱟᱱᱛᱟᱲ ᱤᱭᱟᱹ ᱨᱮᱵᱚᱱ ᱛᱟᱦᱮᱱ ᱠᱷᱟᱱ ᱫᱚ ᱟᱹᱰᱤ ᱪᱮᱦᱨᱟ ᱠᱟᱛᱮᱫ ᱠᱟᱞᱪᱟᱨ ᱨᱮ ᱢᱟᱨᱟᱝ ᱢᱟᱨᱟᱝ ᱦᱚᱲ ᱠᱚ ᱢᱮᱱᱟᱜ ᱠᱚᱣᱟ ᱱᱩᱠᱩ ᱴᱷᱮᱱ ᱜᱮ ᱟᱵᱚ ᱫᱚᱵᱚ ᱡᱳᱜᱟᱡᱳᱜᱽᱼᱟ ᱪᱮᱫ ᱞᱮᱠᱟ ᱨᱮᱠᱷᱟᱱ ᱱᱚᱣᱟ ᱫᱚᱞᱮ ᱵᱩᱜᱤᱭᱟ ᱪᱮᱫ ᱞᱮᱠᱟ ᱛᱮᱫᱚ ᱵᱟᱝ ᱜᱮ ᱱᱚᱜᱼᱚᱱᱟ ᱠᱚᱜᱮ ᱟᱞᱮᱭᱟᱜ ᱤᱭᱟᱹ ᱫᱚ ᱛᱟᱞᱮ